ᱦᱮᱞᱳ ᱦᱮᱞᱳ ᱦᱮᱸ ᱡᱚᱦᱟᱨᱜᱮ ᱚᱠᱚᱭ ᱟᱪᱪᱷᱟ ᱟᱪᱪᱷᱟ ᱦᱮᱸ ᱦᱮᱸ ᱢᱟ ᱞᱟᱹᱭᱢᱮ ᱦᱮᱸ ᱟᱪᱪᱷᱟ ᱟᱪᱪᱷᱟ ᱟᱪᱪᱷᱟ ᱟᱪᱪᱷᱟ ᱚᱱᱟ ᱵᱟᱯᱞᱟ ᱤᱫᱤ ᱠᱟᱛᱮ ᱫᱚ ᱱᱟᱦᱟᱜ ᱢᱤᱫ ᱫᱚ ᱢᱤᱫ ᱜᱮᱭᱟ ᱡᱮᱢᱚᱱ ᱟᱹᱰᱤ ᱫᱤᱱ ᱫᱚ ᱚᱱᱛᱮ ᱥᱮᱫᱟᱭ ᱫᱚᱵᱚᱱ ᱵᱟᱯᱞᱟᱜ ᱠᱟᱱ ᱛᱟᱦᱮᱱᱟ ᱢᱚᱬᱮ ᱢᱟᱦᱟ ᱵᱚᱱ ᱵᱟᱯᱞᱟᱜ ᱠᱟᱱ ᱛᱟᱦᱮᱱᱟ ᱢᱚᱬᱮ ᱫᱤᱱ ᱞᱟᱜᱟᱜ ᱠᱟᱱ ᱛᱟᱦᱮᱱᱟ ᱮᱱᱛᱮ ᱟᱫᱚ ᱦᱟᱸᱜ ᱱᱮᱛᱟᱨ ᱫᱚᱠᱚ ᱠᱤᱪᱷᱩ ᱠᱤᱪᱷᱩ ᱵᱮᱝᱜᱚᱞ ᱨᱮ ᱡᱮᱢᱚᱱ ᱢᱮᱱᱟᱜᱼᱟ ᱠᱤᱪᱷᱩ ᱠᱤᱪᱷᱩ ᱫᱚ ᱯᱩᱱ ᱢᱟᱦᱟ ᱯᱮ ᱢᱟᱦᱟ ᱨᱮᱜᱮ ᱠᱚ ᱪᱟᱵᱟᱭᱫᱟ ᱟᱨᱦᱚᱸ ᱠᱤᱪᱷᱩ ᱫᱚ ᱢᱮᱱᱟᱜᱼᱟ ᱦᱚᱭᱛᱚ ᱵᱟᱨᱫᱤᱱ ᱨᱮᱜᱮ ᱠᱚ ᱪᱟᱵᱟᱭᱫᱟ ᱱᱚᱜᱼᱚᱭ ᱱᱚᱝᱠᱟ ᱦᱮᱸ ᱟᱨ ᱦᱟᱱᱮ ᱡᱷᱟᱲᱠᱷᱚᱸᱰ ᱦᱚᱸ ᱚᱱᱠᱟᱜᱮ ᱥᱮᱢ ᱚᱱᱠᱟᱜᱮ ᱢᱮᱱᱟᱜᱼᱟ ᱠᱤᱪᱷᱩ ᱠᱤᱪᱷᱩ ᱫᱚᱠᱚ ᱵᱟᱯᱞᱟᱜ ᱠᱟᱱᱟ ᱢᱚᱬᱮ ᱢᱟᱦᱟ ᱫᱚ ᱵᱟᱠᱚ ᱵᱟᱯᱞᱟᱜ ᱠᱟᱱᱟ ᱱᱚᱝᱠᱟ ᱫᱚ ᱠᱚᱢ ᱪᱟᱵᱟᱣ ᱠᱟᱱᱟ ᱯᱮ ᱫᱤᱱ ᱯᱩᱱ ᱫᱤᱱ ᱛᱮᱜᱮ ᱠᱚ ᱪᱟᱵᱟᱭᱮᱫᱟ ᱵᱟᱯᱞᱟ ᱫᱚ ᱩᱥᱟᱹᱨᱟᱭ ᱫᱟᱠᱚ ᱦᱳᱭ ᱦᱳᱭ ᱡᱚᱛᱚ ᱦᱚᱲᱟᱜ ᱥᱚᱢᱚᱭ ᱠᱚᱢ ᱜᱮᱭᱟ ᱛᱚ ᱟᱸᱻ ᱚᱸᱻ ᱟᱞᱮ ᱥᱮᱱ ᱫᱚ ᱱᱟᱦᱟᱜ ᱱᱚᱛᱮ ᱛᱟᱦᱮᱱ ᱠᱟᱱᱟ ᱛᱩᱢᱫᱟᱜ ᱴᱟᱢᱟᱠᱫᱚ ᱛᱟᱦᱮᱱ ᱠᱟᱱ ᱜᱮᱭᱟ ᱟᱫᱚ ᱦᱟᱱᱮ ᱰᱤᱡᱮ ᱰᱤᱡᱮ ᱫᱚ ᱦᱟᱸᱜ ᱰᱷᱮᱨ ᱜᱮᱠᱚ ᱟᱹᱜᱩᱭᱮᱫᱟ ᱱᱮᱛᱟᱨ ᱫᱚ ᱱᱟᱦᱟᱜ ᱢᱟᱱᱮ ᱵᱟᱯᱞᱟᱜ ᱠᱟᱱᱟ ᱠᱚ ᱢᱟᱱᱮ ᱰᱤᱡᱮ ᱠᱚ ᱟᱹᱜᱩᱭᱫᱟ ᱦᱟᱱᱮ ᱥᱚᱨᱦᱟᱭᱚᱜ ᱠᱟᱱᱟ ᱠᱚ ᱩᱱ ᱥᱚᱢᱚᱭ ᱦᱚᱸ ᱰᱤᱡᱮ ᱠᱚ ᱟᱹᱜᱩᱭᱮᱫᱟ ᱦᱟᱱᱮ ᱢᱟᱱᱮ ᱦᱚᱲᱟᱜ ᱡᱟᱦᱟᱱᱟᱜ ᱚᱱᱠᱟᱱᱟᱜ ᱦᱩᱭᱩᱜ ᱠᱟᱱ ᱠᱷᱟᱡ ᱜᱮ ᱟᱹᱜᱩᱭᱫᱟ ᱛᱚᱵᱮ ᱟᱫᱚ ᱛᱩᱢᱫᱟᱜ ᱴᱟᱢᱟᱠ ᱫᱚ ᱛᱟᱦᱮᱱ ᱠᱟᱱᱟ ᱦᱮᱸ ᱛᱩᱢᱫᱟᱜ ᱴᱟᱢᱟᱠ ᱦᱚᱸ ᱦᱚᱭᱛᱳ ᱟᱹᱭᱩᱵ ᱵᱮᱞᱟ ᱥᱮᱜ ᱫᱚ ᱧᱤᱫᱟᱹ ᱥᱮᱜ ᱫᱚ ᱰᱤᱡᱮ ᱠᱚ ᱠᱚᱨᱟᱣᱮᱫᱟ ᱟᱫᱚ ᱱᱟᱥᱮᱱᱟᱜ ᱞᱮᱠ ᱞᱮᱠᱟ ᱦᱚᱭᱛᱳ ᱛᱩᱢᱫᱟᱜ ᱠᱚ ᱨᱩᱣᱟᱜ ᱠᱟᱱᱟ ᱜᱚᱴ ᱴᱟᱺᱰᱤ ᱫᱚᱠᱚ ᱤᱫᱤ ᱜᱮᱭᱟ ᱛᱩᱢᱫᱟᱜ ᱫᱚ ᱚᱸᱰᱮ ᱫᱚ ᱵᱟᱠᱚ ᱤᱫᱤᱭᱫᱟ ᱰᱤᱡᱮ ᱫᱚ ᱛᱩᱢᱫᱟᱜ ᱜᱮᱠᱚ ᱤᱫᱤᱭᱟ ᱜᱚᱴ ᱴᱟᱺᱰᱤ ᱡᱚᱠᱷᱚᱱ ᱮᱱᱛᱮᱜ ᱥᱚᱦᱨᱟᱭ ᱵᱚᱱ ᱟᱹᱜᱩᱭᱫᱮ ᱠᱟᱱᱟ ᱜᱚᱴ ᱴᱟᱺᱰᱤ ᱦᱮᱸ ᱦᱮᱸ ᱞᱟᱦᱟ ᱛᱟᱭᱚᱢᱚᱜ ᱠᱟᱱᱟ ᱠᱤᱪᱷᱩ ᱠᱤᱪᱷᱩ ᱫᱚ ᱦᱟᱜ ᱦᱚᱸᱜᱼᱚᱭ ᱟᱵᱚ ᱢᱟ ᱱᱚᱛᱮ ᱵᱮᱝᱜᱚᱞ ᱥᱮᱜ ᱢᱟ ᱱᱟᱦᱟᱜ ᱯᱩᱥ ᱵᱚᱸᱜᱟ ᱨᱮᱵᱚᱱ ᱥᱚᱨᱦᱟᱭᱚᱜ ᱠᱟᱱᱟ ᱩᱛᱛᱚᱨ ᱵᱮᱝᱜᱚᱞ ᱫᱚ ᱟᱨ ᱠᱤᱪᱷᱩ ᱵᱮᱝᱜᱚᱞ ᱫᱚ ᱦᱟᱱᱛᱮ ᱦᱟᱱᱮ ᱠᱟᱹᱞᱤ ᱥᱮᱜ ᱟᱨ ᱟᱨ ᱦᱟᱱᱮ ᱡᱷᱟᱲᱠᱷᱚᱸᱰ ᱨᱮᱦᱚᱸ ᱠᱤᱪᱷᱩ ᱠᱤᱪᱷᱩ ᱫᱚ ᱟᱵᱚ ᱯᱳᱥ ᱵᱚᱸᱜᱟ ᱠᱚ ᱠᱚᱨᱟᱣᱫᱟ ᱥᱚᱨᱦᱟᱭᱚᱜ ᱠᱟᱱᱟ ᱠᱚ ᱟᱨ ᱠᱤᱪᱷᱩ ᱠᱤᱪᱷᱩ ᱫᱚ ᱠᱟᱹᱞᱤ ᱥᱚᱢᱚᱭ ᱛᱚᱵᱮ ᱥᱚᱨᱦᱟᱭ ᱫᱚᱠᱚ ᱥᱚᱨᱦᱟᱭᱚᱜ ᱠᱟᱱ ᱜᱮᱭᱟ ᱦᱮᱸ ᱦᱳᱭ ᱦᱳᱭ ᱦᱳᱭ ᱦᱚᱭ ᱯᱩᱥ ᱵᱚᱸᱜᱟ ᱨᱮᱦᱚᱸ ᱥᱚᱨᱦᱟᱭ ᱢᱮᱱᱟᱜᱼᱟ ᱵᱟᱦᱟ ᱫᱚ ᱟᱞᱮ ᱥᱮᱫ ᱫᱚ ᱦᱮᱸ ᱦᱮᱸ ᱢᱟ ᱞᱟᱹᱭ ᱢᱮ ᱢᱟᱱᱮ ᱠᱤᱪᱷᱩ ᱦᱚᱭᱛᱳ ᱦᱟᱸᱜ ᱚᱱᱟᱫᱚ ᱠᱤᱪᱷᱩ ᱦᱚᱭᱛᱳ ᱦᱟᱱᱛᱮ ᱱᱟᱛᱮᱜ ᱠᱟᱱᱟ ᱛᱚᱵᱮ ᱢᱤᱫ ᱫᱚ ᱢᱤᱫ ᱜᱮᱭᱟ ᱠᱤᱪᱷᱩ ᱦᱚᱭᱛᱳ ᱡᱮᱞᱟ ᱦᱤᱥᱟᱹᱵ ᱛᱮ ᱟᱧᱪᱚᱞᱤᱠ ᱦᱤᱥᱟᱹᱵ ᱛᱮ ᱠᱤᱪᱷᱩ ᱠᱤᱪᱷᱩ ᱦᱚᱭᱛᱚ ᱤᱭᱟᱹᱜ ᱠᱟᱱᱟ ᱡᱩᱫᱟᱹ ᱧᱚᱜᱚᱜ ᱠᱟᱱᱟ ᱠᱟᱹᱴᱤᱡ ᱠᱤᱱᱛᱩ ᱢᱤᱫ ᱫᱚ ᱢᱤᱫ ᱜᱮᱭᱟ ᱵᱟᱦᱟ ᱦᱚᱸᱠᱚ ᱵᱟᱦᱟᱜ ᱠᱟᱱᱟ ᱥᱚᱨᱦᱟᱭ ᱦᱚᱸᱠᱚ ᱥᱚᱨᱦᱟᱭᱚᱜ ᱠᱟᱱᱟ ᱡᱮᱢᱚᱱ ᱡᱟᱦᱮᱨ ᱨᱮ ᱵᱟᱦᱟ ᱟᱛᱟᱝ ᱠᱚ ᱪᱟᱞᱟᱜ ᱠᱟᱱᱟ ᱟᱫᱚᱢ ᱟᱫᱚᱢ ᱡᱟᱭᱜᱟ ᱨᱮᱫᱚ ᱟᱨ ᱟᱫᱚᱢ ᱟᱫᱚᱢ ᱡᱟᱭᱜᱟ ᱨᱮᱫᱚ ᱦᱮᱸ ᱱᱟᱭᱠᱮ ᱵᱚᱱ ᱟᱹᱨᱩᱵᱫᱮ ᱠᱟᱱᱟ ᱡᱟᱝᱜᱟ ᱟᱨᱠᱤ ᱪᱷᱟᱴᱠᱟᱨᱮ ᱟᱨ ᱵᱟᱦᱟ ᱵᱚᱱ ᱟᱛᱟᱝ ᱮᱫᱟ ᱠᱩᱞᱦᱤ ᱛᱮᱵᱚᱱ ᱟᱥᱮᱱ ᱫᱮ ᱠᱟᱱᱟ ᱱᱟᱭᱠᱮ ᱟᱨ ᱡᱟᱸᱜᱟ ᱵᱚᱱ ᱟᱹᱨᱩᱵᱫᱮ ᱠᱟᱱᱟ ᱪᱷᱟᱴᱠᱟᱨᱮ ᱟᱨ ᱵᱟᱦᱟ ᱵᱚᱱ ᱟᱛᱟᱝ ᱮᱫᱟ ᱱᱚᱝᱠᱟ ᱦᱚᱸ ᱢᱮᱱᱟᱜ ᱜᱮᱭᱟ ᱠᱤᱪᱷᱩ ᱠᱤᱪᱷᱩ ᱟᱛᱳ ᱨᱮᱫᱚ ᱟᱨᱦᱚᱸ ᱧᱮᱞᱚᱜ ᱠᱟᱱᱟ ᱟᱭᱢᱟ ᱠᱤᱪᱷᱩ ᱠᱤᱪᱷᱩ ᱦᱚᱲᱫᱚ ᱚᱱᱮ ᱨᱚᱝ ᱦᱚᱸᱠᱚ ᱡᱚᱛ ᱚᱱᱚᱜ ᱠᱟᱱᱟ ᱦᱮᱸᱜ ᱮ ᱱᱤᱭᱟᱹᱜᱮ ᱟᱫᱚ ᱨᱚᱝ ᱡᱚᱜ ᱫᱚ ᱟᱵᱚᱣᱟᱜ ᱫᱚ ᱵᱟᱝ ᱠᱟᱱᱟ ᱛᱚ ᱨᱚᱝ ᱠᱷᱮᱞᱟ ᱚᱱᱟᱫᱚ ᱟᱵᱚᱣᱟᱜ ᱫᱚ ᱵᱟᱝ ᱠᱟᱱᱟ ᱦᱳᱭ ᱟᱵᱚ ᱫᱚ ᱵᱟᱦᱟ ᱟᱛᱟᱝ ᱱᱟᱭᱠᱮ ᱟᱹᱨᱩᱵ ᱜᱚᱴ ᱴᱟᱺᱰᱤ ᱡᱟᱦᱮᱨ ᱛᱮ ᱥᱮᱱᱚᱜ ᱮᱱᱮᱡᱚᱜ ᱦᱮᱸᱜ ᱮ ᱱᱤᱭᱟᱹ ᱠᱚ ᱠᱟᱱᱟ ᱟᱵᱚᱣᱟᱜ ᱠᱟᱞᱪᱟᱨ ᱫᱚ ᱚᱱᱟ ᱦᱳᱭ ᱦᱳᱭ ᱦᱳᱭ ᱟᱪᱪᱷᱟ ᱟᱪᱪᱷᱟ ᱦᱮᱸ ᱟᱭᱢᱟ ᱥᱟᱨᱦᱟᱣ ᱟᱨ ᱦᱮᱸ ᱟᱭᱢᱟ ᱥᱟᱨᱦᱟᱣ ᱟᱨᱦᱚᱸ ᱱᱚᱝᱠᱟ ᱵᱟᱰᱟᱭ ᱛᱮᱱᱟᱜ ᱛᱟᱦᱮᱱ ᱠᱷᱟᱡ ᱟᱨᱦᱚᱸ ᱦᱟᱸᱜ ᱯᱷᱚᱱ ᱢᱮ ᱦᱟᱸᱜ ᱤᱧᱦᱚᱸ ᱢᱚᱡᱽ ᱜᱮᱧ ᱵᱩᱡᱷᱟᱹᱣ ᱠᱮᱫᱟ ᱦᱮᱸ ᱦᱮᱸ ᱦᱮᱸ ᱢᱟ ᱡᱚᱦᱟᱨ ᱜᱮ ᱡᱚᱦᱟᱨ ᱜᱮ ᱦᱮᱸ